ᱟᱢ ᱪᱮᱫ ᱡᱟᱦᱟᱸᱭ ᱠᱩᱥᱤᱭᱟᱜ ᱠᱞᱟᱥ ᱥᱤᱠ ᱯᱩᱛᱷᱤ ᱢᱟᱱᱮ ᱯᱩᱛᱷᱤ ᱦᱩᱭᱩᱜ ᱠᱟᱱᱟ ᱢᱟᱱᱮ ᱯᱩᱛᱷᱤ ᱢᱚᱛᱞᱚᱵᱽ ᱡᱟᱦᱟᱱᱟᱜ ᱯᱩᱛᱷᱤ ᱨᱮ ᱚᱞᱟᱠᱟᱱ ᱡᱟᱦᱟᱱᱟᱜ ᱵᱟᱨᱮᱛᱮ ᱡᱟᱦᱟᱱᱟᱜ ᱵᱟᱨᱮᱛᱮ ᱢᱟᱱᱞᱤᱭᱟ ᱫᱷᱚᱨᱚᱢ ᱨᱮᱱᱟᱜ ᱵᱟᱨᱮᱛᱮ ᱵᱚᱸᱜᱟᱼᱵᱩᱨᱩ ᱨᱮᱱᱟᱜ ᱵᱟᱨᱮᱛᱮ ᱮᱠ ᱛᱚ ᱟᱵᱚ ᱫᱤᱥᱚᱢ ᱨᱮᱱᱟᱜ ᱵᱟᱨᱮᱛᱮ ᱥᱮᱫᱟᱭ ᱡᱩᱜᱽ ᱨᱮ ᱪᱮᱫᱞᱮᱠᱟ ᱛᱟᱦᱮᱸᱠᱟᱱᱟ ᱟᱨ ᱱᱮᱛᱟᱨ ᱡᱩᱜᱽ ᱨᱮ ᱪᱮᱫᱞᱮᱠᱟ ᱢᱮᱱᱟᱜᱼᱟ ᱟᱫᱚ ᱤᱧᱫᱩᱧ ᱠᱩᱥᱤᱭᱟᱜᱼᱟ ᱥᱮᱫᱟᱭ ᱡᱩᱜᱽ ᱨᱮᱱᱟᱜ ᱯᱩᱛᱷᱤ ᱠᱚ ᱯᱩᱛᱷᱤ ᱚᱱᱮ ᱥᱮᱫᱟᱭ ᱡᱩᱜᱽ ᱨᱮᱱᱟᱜ ᱦᱟᱲᱟᱢᱼᱦᱟᱯᱲᱟᱢ ᱠᱚᱣᱟᱜ ᱠᱟᱛᱷᱟ ᱠᱚ ᱪᱮᱫ ᱠᱚ ᱨᱚᱲᱟᱠᱟᱜᱼᱟ ᱪᱮᱫᱞᱮᱠᱟ ᱟᱵᱚ ᱫᱤᱥᱚᱢ ᱛᱟᱦᱮᱸᱞᱮᱱᱟ ᱥᱮᱫᱟᱭ ᱡᱩᱜᱽᱨᱮ ᱚᱱᱟ ᱠᱚᱠᱚ ᱛᱟᱦᱮᱱᱟ ᱚᱱᱟ ᱠᱚ ᱯᱟᱲᱦᱟᱣ ᱢᱟᱱᱮ ᱠᱩᱥᱤᱭᱟᱜᱼᱟᱢ ᱟᱹᱰᱤᱜᱤᱧ ᱠᱩᱥᱤᱭᱟᱜᱼᱟ ᱪᱮᱫᱟᱜ ᱥᱮ ᱟᱵᱚ ᱱᱟᱦᱟᱜ ᱡᱩᱜᱽ ᱨᱮᱫᱚ ᱥᱮᱫᱟᱭ ᱡᱩᱜᱽ ᱞᱮᱠᱟ ᱠᱟᱛᱷᱟ ᱦᱚᱸ ᱵᱟᱭ ᱪᱟᱞᱟᱜ ᱠᱟᱱᱟ ᱥᱮ ᱡᱟᱦᱟᱱᱟᱜ ᱵᱮᱵᱷᱟᱨ ᱦᱚᱸ ᱵᱟᱭ ᱪᱟᱞᱟᱜ ᱠᱟᱱᱟ ᱚᱱᱟ ᱠᱷᱟᱹᱛᱤᱨᱛᱮ ᱤᱧᱫᱚ ᱯᱩᱛᱷᱤ ᱟᱵᱚᱣᱟᱜ ᱫᱷᱚᱨᱚᱢ ᱯᱩᱛᱷᱤ ᱵᱚᱸᱜᱟ ᱵᱩᱨᱩ ᱯᱩᱛᱷᱤ ᱥᱮ ᱟᱵᱚ ᱫᱤᱥᱚᱢ ᱨᱮᱱᱟᱜ ᱡᱟᱦᱟᱱᱟᱜ ᱵᱟᱨᱮ ᱠᱚᱛᱮ ᱥᱮ ᱮᱢᱟᱱ ᱠᱚᱛᱮ ᱛᱟᱦᱮᱱᱟ ᱚᱱᱟ ᱠᱚᱜᱮ ᱟᱹᱰᱤᱧ ᱠᱩᱥᱤᱭᱟᱜᱼᱟ ᱠᱩᱥᱤᱭᱟᱜᱼᱟᱹᱧ ᱟᱨ ᱚᱱᱟ ᱯᱩᱛᱷᱤ ᱠᱚᱜᱮ ᱯᱟᱲᱦᱟᱣ ᱥᱟᱱᱟᱹᱧᱟ ᱟᱨ ᱠᱤᱨᱤᱧᱤᱧ ᱦᱚᱸ ᱠᱤᱨᱤᱧ ᱥᱟᱱᱟᱧᱟ ᱟᱨ ᱠᱤᱨᱤᱧ ᱦᱩᱧ ᱠᱤᱨᱤᱧ ᱟᱠᱟᱫᱼᱟ ᱠᱤ ᱟᱵᱚ ᱥᱟᱱᱛᱟᱲ ᱥᱟᱨᱱᱟ ᱫᱷᱚᱨᱚᱢ ᱨᱮᱱᱟᱜ ᱵᱟᱨᱮᱛᱮ ᱥᱮ ᱟᱵᱚ ᱡᱟᱦᱮᱨ ᱜᱟᱲ ᱨᱮᱱᱟᱜ ᱵᱟᱨᱮᱛᱮ ᱟᱯᱱᱟ ᱠᱩᱲᱤ ᱦᱚᱯᱚᱱ ᱢᱟ ᱩᱱᱟᱹᱜ ᱵᱟᱢ ᱵᱟᱲᱟᱭᱟ ᱮᱱᱠᱷᱟᱱ ᱫᱚ ᱚᱱᱟ ᱯᱩᱛᱷᱤ ᱠᱚ ᱥᱮ ᱥᱮᱫᱟᱭ ᱦᱟᱲᱟᱢᱼᱦᱟᱯᱲᱟᱢ ᱠᱚ ᱛᱟᱦᱮᱱ ᱨᱮ ᱚᱱᱟ ᱠᱚ ᱵᱟᱢ ᱟᱸᱡᱚᱢ ᱧᱟᱢ ᱠᱟᱜᱼᱟ ᱚᱱᱟ ᱠᱚᱦᱚᱢ ᱯᱟᱲᱦᱟᱣ ᱧᱟᱢᱟ ᱟᱨ ᱥᱮᱫᱟᱭ ᱡᱩᱜᱽ ᱨᱮ ᱟᱠᱚ ᱪᱮᱫᱞᱮᱠᱟ ᱵᱮᱵᱷᱟᱨ ᱞᱮᱜᱼᱟ ᱠᱚ ᱠᱤ ᱥᱩᱞᱩᱠ ᱛᱟᱦᱮᱱ ᱞᱟᱹᱜᱤᱫ ᱥᱩᱞᱩᱠ ᱡᱚᱛᱚ ᱦᱚᱲ ᱛᱟᱦᱮᱱ ᱞᱟᱹᱜᱤᱫ ᱥᱮ ᱟᱵᱚ ᱫᱤᱥᱚᱢ ᱨᱮ ᱢᱟᱲᱟᱝ ᱪᱮᱫ ᱞᱮᱠᱟ ᱛᱟᱦᱮᱸᱞᱮᱱᱟ ᱥᱩᱞᱩᱠ ᱠᱚ ᱛᱟᱦᱮᱸᱞᱮᱱᱟ ᱵᱟᱠᱚ ᱛᱟᱦᱮᱸᱞᱮᱱᱟ ᱥᱮ ᱟᱵᱚ ᱫᱤᱥᱚᱢ ᱫᱚ ᱪᱮᱫ ᱨᱮ ᱪᱤᱠᱟᱹ ᱞᱮᱱᱟ ᱵᱟᱭ ᱪᱤᱠᱟᱹ ᱞᱮᱱᱟ ᱚᱱᱟ ᱠᱚᱦᱚᱸ ᱠᱚ ᱚᱞᱜᱮ ᱛᱟᱦᱮᱱᱟ ᱟᱫᱚ ᱱᱟᱦᱟᱜ ᱦᱚᱲ ᱵᱟᱠᱚ ᱞᱟᱹᱭᱟ ᱟᱫᱚ ᱚᱱᱟ ᱯᱩᱛᱷᱤ ᱠᱚᱢ ᱯᱟᱲᱦᱟᱣ ᱞᱮᱠᱷᱟᱱ ᱜᱮ ᱥᱮᱫᱟᱭ ᱡᱩᱜᱽ ᱨᱮᱱᱟᱜ ᱠᱟᱛᱷᱟ ᱠᱚᱦᱚᱢ ᱵᱟᱲᱟᱭ ᱧᱟᱢᱟ ᱟᱨ ᱱᱤᱭᱟᱹ ᱥᱮᱫᱟᱭ ᱡᱩᱜᱽ ᱨᱮ ᱥᱮ ᱥᱮᱫᱟᱭ ᱡᱩᱜᱽ ᱨᱮ ᱢᱟᱱᱮ ᱟᱵᱚ ᱫᱤᱥᱚᱢ ᱤᱝᱨᱮᱡᱽ ᱠᱚ ᱥᱟᱥᱚᱱ ᱞᱮᱫ ᱛᱟᱦᱮᱸᱜᱼᱟ ᱠᱤ ᱟᱵᱚ ᱚᱱᱟᱦᱚᱸ ᱯᱩᱛᱷᱤ ᱨᱮ ᱚᱞᱟᱠᱟᱱᱟ ᱛᱚᱵᱮ ᱥᱮ ᱟᱯᱱᱟ ᱟᱵᱚ ᱱᱤᱛᱳᱜ ᱟᱨ ᱥᱮ ᱟᱵᱚ ᱠᱷᱚᱱ ᱦᱩᱰᱤᱧ ᱠᱚ ᱞᱟᱹᱭ ᱛᱮᱢᱟ ᱵᱟᱠᱚ ᱵᱩᱡᱷᱟᱹᱣᱟ ᱥᱮ ᱡᱟᱦᱟᱸᱭ ᱜᱚᱞᱯᱷᱚ ᱛᱮᱫᱚ ᱚᱸᱰᱮ ᱫᱚ ᱵᱟᱠᱚ ᱫᱩᱲᱩᱵᱽ ᱢᱮᱥᱟᱜᱼᱟ ᱥᱮ ᱵᱟᱠᱚ ᱟᱸᱡᱚᱢᱟ ᱟᱨ ᱚᱱᱟ ᱯᱩᱛᱷᱤ ᱠᱚ ᱠᱤᱨᱤᱧ ᱞᱮᱠᱷᱟᱱ ᱥᱮᱠᱚ ᱟᱸᱡᱚᱢ ᱞᱮᱠᱷᱟᱱ ᱥᱮᱠᱚ ᱯᱟᱲᱦᱟᱣ ᱞᱮᱠᱷᱟᱱ ᱫᱚ ᱚᱱᱟ ᱠᱚ ᱵᱟᱲᱟᱭ ᱧᱟᱢᱟᱼᱠᱚ ᱠᱤ ᱟᱵᱚᱣᱟᱜ ᱫᱤᱥᱚᱢ ᱥᱮ ᱪᱮᱫᱞᱮᱠᱟ ᱛᱟᱦᱮᱸᱠᱟᱱᱟ ᱚᱱᱟ ᱯᱩᱛᱷᱤ ᱨᱮ ᱚᱞ ᱠᱚᱜᱼᱟ ᱟᱨ ᱱᱟᱦᱟᱜ ᱡᱩᱜᱽ ᱨᱮᱢᱟ ᱯᱷᱳᱱ ᱡᱩᱜᱽ ᱩᱰᱩᱠᱟᱠᱟᱱᱟ ᱯᱷᱳᱱ ᱦᱚᱸ ᱛᱤᱱᱟᱹᱜ ᱥᱟᱨᱟ ᱠᱷᱚᱱᱮᱢ ᱧᱮᱞᱟ ᱯᱷᱳᱱ ᱧᱮᱞ ᱛᱮᱦᱚᱸ ᱢᱟᱱᱮ ᱢᱮᱸᱫ ᱠᱚᱦᱚᱸ ᱥᱟᱨᱟ ᱠᱷᱚᱱᱟᱝ ᱫᱚ ᱤᱭᱟᱹᱜᱮ ᱛᱟᱦᱮᱱ ᱥᱟᱨᱟᱠᱷᱚᱱ ᱧᱮᱞ ᱦᱚᱸ ᱵᱟᱭ ᱵᱮᱥᱟ ᱚᱠᱟ ᱡᱷᱟᱞᱟᱠ ᱡᱷᱤᱞᱤᱠᱚᱜᱼᱟ ᱪᱮᱠᱟᱜᱼᱟ ᱯᱷᱳᱱ ᱧᱮᱞ ᱞᱮᱠᱷᱟᱱ ᱜᱮ ᱱᱮᱛᱟᱨ ᱢᱟ ᱡᱟᱹᱯᱤᱫ ᱥᱟᱜᱼᱱᱟ ᱮᱱᱠᱷᱟᱱ ᱫᱚ ᱢᱟᱱᱞᱮᱭᱟ ᱯᱷᱳᱱ ᱵᱟᱹᱜᱤ ᱠᱟᱛᱮᱫ ᱟᱵᱚ ᱚᱱᱟ ᱯᱩᱛᱷᱤ ᱠᱤᱨᱤᱧ ᱠᱟᱛᱮᱫ ᱯᱩᱛᱷᱤ ᱵᱚᱱ ᱯᱟᱲᱦᱟᱣᱟ ᱥᱮ ᱮᱱᱠᱷᱟᱱ ᱚᱱᱟᱜᱮ ᱱᱟᱯᱟᱭᱚᱜᱼᱟ ᱟᱨ ᱚᱱᱟ ᱯᱩᱛᱷᱤ ᱠᱚ ᱯᱟᱲᱦᱟᱣ ᱠᱟᱛᱮᱫ ᱜᱮ ᱟᱵᱚ ᱥᱮᱫᱟᱭ ᱡᱩᱜᱽ ᱨᱮ ᱟᱵᱚ ᱫᱤᱥᱚᱢ ᱫᱩᱱᱤᱭᱟᱹ ᱪᱮᱫᱞᱮᱠᱟ ᱛᱟᱦᱮᱸᱞᱮᱱᱟ ᱚᱱᱟ ᱠᱚᱦᱚᱸᱵᱚᱱ ᱵᱟᱲᱟᱭ ᱧᱟᱢᱟ ᱟᱨ ᱵᱟᱝᱠᱷᱟᱱ ᱫᱚ ᱟᱵᱚ ᱫᱚ ᱯᱷᱳᱱ ᱧᱮᱞ ᱛᱮᱫᱚ ᱫᱤᱥᱚᱢ ᱫᱩᱱᱤᱭᱟᱹ ᱨᱮᱱᱟᱜ ᱫᱚ ᱵᱟᱵᱚᱱ ᱧᱮᱞᱧᱟᱢᱟ ᱟᱵᱚ ᱫᱚ ᱱᱟᱦᱟᱜ ᱪᱮᱫ ᱪᱟᱞᱟᱜ ᱠᱟᱱᱟ ᱥᱮ ᱦᱤᱡᱩᱜ ᱠᱟᱱᱟ ᱚᱱᱟ ᱟᱵᱚᱫᱚᱵᱚᱱ ᱵᱟᱲᱟᱭ ᱧᱟᱢᱟ ᱯᱷᱳᱱ ᱛᱮᱫᱚ ᱟᱨ ᱯᱩᱛᱷᱤ ᱨᱮᱫᱚ ᱱᱚᱣᱟ ᱚᱞ ᱛᱟᱦᱮᱱᱟ ᱠᱤ ᱟᱵᱚ ᱥᱮᱫᱟᱭ ᱡᱩᱜᱽ ᱨᱮ ᱟᱵᱚᱣᱟᱜ ᱫᱤᱥᱚᱢ ᱪᱮᱫᱞᱮᱠᱟ ᱛᱟᱦᱮᱸᱠᱟᱱᱟ ᱫᱤᱥᱚᱢ ᱨᱮᱱ ᱦᱚᱲ ᱪᱮᱫᱞᱮᱠᱟ ᱠᱚ ᱛᱟᱦᱮᱸᱠᱟᱱᱟ ᱟᱨ ᱪᱤᱞᱤ ᱠᱚᱠᱚ ᱛᱟᱦᱮᱸᱞᱮᱱᱟ ᱱᱮᱛᱟᱨ ᱢᱟ ᱧᱮᱞ ᱡᱚᱝ ᱦᱚᱸ ᱠᱩᱞ ᱵᱟᱱᱟ ᱠᱚᱦᱚᱸ ᱵᱟᱢ ᱧᱟᱢ ᱠᱚᱣᱟ ᱩᱱᱠᱩ ᱠᱚ ᱚᱠᱟ ᱠᱚᱨᱮ ᱠᱚ ᱛᱟᱦᱮᱸᱞᱮᱱᱟ ᱥᱮ ᱪᱮᱫ ᱠᱚᱠᱚ ᱪᱮᱠᱟᱹᱭᱮᱫ ᱛᱟᱦᱮᱱᱟ ᱥᱮ ᱟᱵᱚ ᱫᱤᱥᱚᱢ ᱟᱵᱚ ᱢᱟᱱᱮ ᱫᱟᱫᱟ ᱫᱤᱫᱤ ᱠᱚ ᱥᱮ ᱯᱚᱨ ᱫᱟᱫᱟ ᱠᱚ ᱩᱱᱠᱩ ᱫᱚ ᱪᱮᱫ ᱡᱚᱢ ᱠᱟᱛᱮᱫ ᱠᱚ ᱛᱟᱦᱮᱸᱞᱮᱱᱟ ᱟᱵᱚ ᱢᱟ ᱱᱤᱛᱳᱜ ᱢᱟ ᱦᱩᱲᱩ ᱪᱟᱣᱞᱮ ᱦᱩᱭᱩᱜ ᱠᱟᱱᱛᱮ ᱥᱮ ᱴᱟᱠᱟ ᱯᱩᱭᱥᱟᱹ ᱦᱩᱭᱩᱜ ᱠᱟᱱᱛᱮ ᱟᱵᱚ ᱫᱚ ᱢᱟᱱᱮ ᱵᱮᱥ ᱜᱮᱵᱚᱱ ᱴᱷᱤᱠᱟᱹᱭᱟ ᱩᱱᱠᱩ ᱟᱠᱚ ᱥᱮᱫᱟᱭ ᱨᱮ ᱟᱠᱚ ᱪᱮᱫᱞᱮᱠᱟ ᱠᱚ ᱪᱟᱞᱟᱣ ᱞᱮᱱᱟ ᱥᱮᱠᱚ ᱛᱟᱦᱮᱸᱞᱮᱱᱟ ᱚᱱᱟᱦᱚᱸ ᱟᱵᱚ ᱫᱚ ᱵᱟᱵᱚᱱ ᱵᱟᱲᱟᱭᱟ ᱟᱫᱚ ᱚᱱᱟ ᱯᱩᱛᱷᱤ ᱵᱚᱱ ᱠᱤᱨᱤᱧ ᱞᱮᱠᱷᱟᱱ ᱟᱵᱚ ᱫᱚ ᱚᱱᱟ ᱦᱚᱸᱵᱚᱱ ᱵᱟᱲᱟᱭ ᱧᱟᱢᱟ ᱠᱤ ᱟᱵᱚ ᱪᱮᱫᱞᱮᱠᱟ ᱱᱚᱣᱟ ᱫᱤᱥᱚᱢ ᱨᱮ ᱪᱟᱞᱟᱜ ᱠᱟᱱ ᱛᱟᱦᱮᱸᱜᱼᱟ ᱥᱮ ᱪᱮᱫ ᱡᱚᱢ ᱠᱟᱛᱮᱫ ᱠᱚ ᱛᱟᱦᱮᱱ ᱠᱟᱱ ᱛᱟᱦᱮᱸᱜᱼᱟ ᱥᱮ ᱪᱮᱫᱞᱮᱠᱟ ᱟᱠᱚ ᱠᱚ ᱪᱟᱞᱟᱣᱮᱫ ᱛᱟᱦᱮᱸᱜᱼᱟ ᱫᱤᱥᱚᱢ ᱥᱮ ᱟᱠᱚ ᱪᱮᱫᱞᱮᱠᱟ ᱠᱤ ᱟᱠᱚ ᱠᱚ ᱛᱟᱦᱮᱱ ᱠᱟᱱ ᱛᱟᱦᱮᱸᱫ ᱥᱮ ᱡᱚᱢᱼᱧᱩ ᱠᱟᱛᱮᱫ ᱠᱚ ᱛᱟᱦᱮᱱ ᱠᱟᱱ ᱛᱟᱦᱮᱸᱫᱚᱜ ᱚᱱᱟ ᱠᱚᱦᱚᱸ ᱟᱵᱚᱵᱚᱱ ᱵᱟᱲᱟᱭ ᱧᱟᱢᱟ ᱥᱮᱫᱟᱭ ᱡᱩᱜᱽ ᱨᱮ ᱟᱵᱚᱣᱟᱜ ᱫᱤᱥᱚᱢ ᱪᱮᱫᱞᱮᱠᱟ ᱪᱟᱞᱟᱜ ᱠᱟᱱ ᱛᱟᱦᱮᱸᱜᱼᱟ ᱚᱱᱟ ᱠᱚᱵᱚᱱ ᱵᱟᱲᱟᱭ ᱧᱟᱢᱟ